ᱦᱮᱞᱳ ᱱᱤᱭᱟᱹ ᱫᱚ ᱨᱟᱭᱜᱚᱧᱡᱽ ᱡᱩᱯᱩᱨᱡᱩᱞᱤ ᱯᱟᱹᱧᱪᱤ ᱫᱚᱠᱟᱱ ᱜᱮᱛᱚ ᱤᱧ ᱫᱚ ᱥᱚᱦᱟᱨᱚᱭ ᱢᱳᱲ ᱠᱷᱚᱱᱤᱧ ᱟᱯᱮ ᱨᱮᱱ ᱠᱟᱥᱴᱚᱢᱟᱨ ᱜᱤᱧ ᱯᱷᱳᱱᱫᱟ ᱱᱚᱣᱟ ᱞᱟᱦᱟ ᱨᱮ ᱟᱯᱮᱭᱟᱜ ᱫᱚᱠᱟᱱ ᱠᱷᱚᱱ ᱯᱟᱹᱧᱪᱤ ᱯᱟᱹᱧᱪᱤ ᱥᱟᱹᱲᱤ ᱯᱟᱲᱦᱟᱴ ᱠᱩᱧ ᱠᱤᱨᱤᱧ ᱵᱟᱲᱟᱣ ᱠᱟᱫᱟ ᱛᱚ ᱴᱮᱱ ᱯᱟᱨᱥᱮᱱ ᱪᱷᱟᱲᱤᱧ ᱧᱟᱢ ᱠᱟᱫᱟ ᱱᱤᱛᱳᱜ ᱟᱨᱦᱚᱸ ᱚᱝᱠᱟ ᱯᱚᱸᱪᱤᱥ ᱛᱤᱨᱤᱥ ᱯᱤᱥ ᱜᱟᱱ ᱯᱟᱹᱧᱪᱤ ᱯᱟᱹᱧᱪᱤ ᱥᱟᱹᱲᱤ ᱠᱩᱨᱛᱟᱹ ᱠᱚ ᱦᱟᱛᱟᱣᱤᱧ ᱢᱮᱱᱫᱟ ᱛᱚ ᱡᱩᱫᱤ ᱠᱩᱲᱤ ᱯᱟᱨᱥᱮᱱ ᱪᱷᱟᱲ ᱡᱩᱫᱤ ᱯᱮ ᱮᱢᱚᱜ ᱠᱷᱟᱱ ᱛᱚᱵᱮ ᱟᱯᱮᱭᱟᱜ ᱫᱚᱠᱟᱱ ᱠᱷᱚᱱ ᱢᱟᱱᱮ ᱦᱟᱛᱟᱣ ᱨᱟᱹᱡᱤ ᱢᱤᱱᱟᱹᱧᱟ ᱟᱨ ᱡᱩᱫᱤ ᱟᱯᱮ ᱨᱟᱹᱡᱤ ᱢᱮᱱᱟᱜᱼᱯᱮ ᱠᱷᱟᱱ ᱛᱟᱦᱞᱮ ᱚᱵᱳᱥᱥᱳᱭ ᱯᱷᱳᱱ ᱠᱟᱛᱮᱫ ᱯᱮ ᱡᱟᱱᱟᱣᱟᱹᱧᱟᱹ ᱟᱨ ᱤᱧ ᱯᱮ ᱡᱟᱱᱟᱣᱤᱧ ᱠᱷᱟᱱ ᱵᱤᱠᱮᱞ ᱛᱮᱜᱤᱧ ᱪᱟᱞᱟᱜᱼᱟ ᱤᱧᱟᱹᱜ ᱠᱩᱥᱤ ᱞᱮᱠᱟᱱ ᱯᱟᱹᱧᱪᱤ ᱠᱚ ᱠᱟᱞᱟᱨ ᱠᱟᱞᱟᱨ ᱵᱟᱪᱷᱟᱣ ᱠᱟᱛᱮᱫ ᱠᱩᱨᱛᱟᱹ ᱠᱚ ᱯᱟᱹᱧᱪᱤ ᱥᱟᱹᱲᱤ ᱠᱩᱧ ᱟᱹᱜᱩᱭᱟ